ᱛᱟᱹᱠᱱᱤᱠᱤ ᱵᱤᱨᱫᱟᱹ ᱟᱨ ᱥᱟᱶᱛᱮ ᱟᱵᱚ ᱥᱟᱱᱛᱟᱲᱤ ᱯᱟᱹᱨᱥᱤ ᱨᱮᱭᱟᱜ ᱵᱮᱵᱚᱦᱟᱨ ᱟᱹᱰᱤᱵᱮᱥ ᱛᱮ ᱟᱹᱨᱩᱼᱯᱷᱮᱨᱟᱣ ᱦᱩᱭ ᱟᱠᱟᱱᱟ ᱡᱮᱢᱚᱱ ᱱᱤᱛ ᱱᱤᱭᱟᱹ ᱡᱩᱜᱽ ᱨᱮᱫᱚ ᱡᱩᱜᱽ ᱠᱟᱱᱟ ᱛᱮ ᱟᱹᱰᱤ ᱥᱟᱺᱜᱤᱧ ᱥᱟᱺᱜᱤᱧ ᱪᱟᱞᱟᱜ ᱠᱟᱱᱟ ᱨᱚᱲ ᱟᱨ ᱡᱮᱢᱚᱱ ᱦᱚᱲ ᱠᱚᱦᱚᱸ ᱵᱚ ᱧᱮᱯᱮᱞ ᱠᱟᱱᱟ ᱛᱮ ᱨᱚᱯᱚᱲ ᱠᱟᱱᱟᱵᱚ ᱟᱹᱰᱤ ᱥᱟᱺᱜᱤᱧᱨᱮ ᱡᱮᱢᱚᱱ ᱥᱟᱺᱜᱤᱧ ᱢᱟᱱᱮ ᱟᱹᱰᱤ ᱥᱟᱺᱜᱤᱧᱨᱮ ᱯᱚᱱᱚᱛ ᱵᱤᱦᱟᱨ ᱵᱮᱝᱜᱚᱞ ᱟᱞᱟᱜᱽᱼᱟᱞᱟᱜᱽ ᱯᱚᱱᱚᱛ ᱨᱮᱵᱚ ᱛᱟᱦᱮᱱ ᱠᱟᱱ ᱨᱮᱦᱚᱸ ᱱᱚᱣᱟ ᱛᱟᱹᱠᱱᱤᱠᱤ ᱵᱤᱨᱫᱟᱹᱛᱮ ᱡᱚᱛᱚᱵᱚ ᱧᱟᱯᱟᱢ ᱠᱟᱱᱟ ᱚᱲᱟᱜ ᱠᱷᱚᱱᱜᱮ ᱡᱚᱛᱚ ᱨᱚᱯᱚᱲ ᱠᱟᱱᱟᱵᱚᱱ ᱧᱮᱯᱮᱞ ᱠᱟᱱᱟᱵᱚ ᱟᱨ ᱚᱱᱠᱟᱜᱮ ᱟᱵᱚᱣᱟᱜ ᱥᱟᱱᱛᱟᱲᱤ ᱯᱟᱹᱨᱥᱤ ᱦᱚᱸ ᱵᱮᱵᱚᱦᱟᱨ ᱟᱹᱨᱩᱼᱯᱷᱮᱨᱟᱣ ᱦᱩᱭ ᱟᱠᱟᱱᱟ ᱟᱨ ᱡᱮᱢᱚᱱ ᱱᱚᱰᱮᱵᱚ ᱨᱚᱲ ᱠᱟᱱᱟ ᱱᱚᱣᱟ ᱥᱮᱱ ᱠᱟᱛᱮᱫ ᱦᱟᱱᱮ ᱢᱟᱫᱽᱫᱨᱟᱥ ᱨᱮ ᱚᱜ ᱠᱟᱱᱟ ᱨᱚᱲ ᱟᱸᱡᱚᱢᱚᱜ ᱠᱟᱱᱟ ᱚᱸᱰᱮ ᱟᱸᱡᱚᱢᱚᱜ ᱠᱟᱱᱟ ᱟᱨ ᱫᱚᱦᱚᱜ ᱠᱟᱱᱟ ᱚᱱᱠᱟᱜᱮ ᱥᱟᱱᱟᱢᱟᱜ ᱠᱚ ᱡᱮᱢᱚᱱ ᱛᱮ ᱡᱚᱛᱚᱣᱟᱜ ᱜᱮ ᱥᱟᱺᱜᱤᱧ ᱥᱟᱺᱜᱤᱧ ᱨᱮᱱᱟᱜ ᱧᱮᱞ ᱮᱫᱟᱵᱚ ᱟᱨᱵᱚ ᱟᱸᱡᱚᱢᱮᱫᱼᱟ ᱟᱨ ᱱᱚᱜᱼᱚᱭ ᱵᱮᱥᱛᱮᱜᱮ ᱦᱩᱭ ᱟᱠᱟᱱᱟ